ᱥᱟᱸᱜᱷᱟᱨ ᱡᱟᱦᱟᱸ ᱫᱟᱬᱟ ᱫᱚ ᱟᱵᱚ ᱮᱠᱞᱟ ᱫᱚ ᱵᱟᱵᱚ ᱥᱟᱸᱜᱷᱟᱨᱟ ᱟᱭᱢᱟ ᱦᱚᱲ ᱟᱭᱢᱟ ᱞᱮᱠᱟ ᱠᱚ ᱥᱟᱸᱜᱷᱟᱨᱟ ᱚᱠᱚᱭ ᱫᱚ ᱮᱠᱞᱟ ᱜᱮᱠᱚ ᱥᱟᱸᱜᱷᱟᱨᱟ ᱟᱨ ᱚᱠᱚᱭ ᱫᱚ ᱟᱠᱚᱣᱟᱜ ᱟᱠᱚ ᱜᱷᱟᱨᱚᱸᱡᱽ ᱨᱮᱱ ᱡᱚᱛᱚ ᱦᱚᱲ ᱱᱤᱭᱮ ᱛᱮᱠᱚ ᱥᱟᱸᱜᱷᱟᱨᱟ ᱚᱠᱚᱭ ᱫᱚ ᱟᱹᱠᱤᱱ ᱡᱩᱨᱤ ᱯᱟᱹᱨᱤ ᱱᱤᱭᱮ ᱛᱮᱦᱚᱸ ᱠᱚ ᱥᱟᱸᱜᱷᱟᱨ ᱜᱮᱭᱟ ᱟᱨ ᱥᱟᱸᱜᱷᱟᱨ ᱜᱷᱟᱹᱲᱤᱡ ᱟᱭᱢᱟ ᱨᱚᱠᱚᱢ ᱢᱟᱱᱮ ᱚᱥᱩᱵᱤᱫᱷᱟ ᱦᱩᱭᱩᱜ ᱠᱟᱱ ᱜᱮᱭᱟ ᱡᱮᱞᱮᱠᱟ ᱡᱮᱞᱮᱠᱟ ᱪᱟᱞᱟᱣ ᱪᱟᱞᱟᱣᱛᱮ ᱰᱟᱦᱟᱨ ᱨᱮ ᱦᱚᱭᱛᱳ ᱮᱠᱥᱤᱰᱮᱱᱴ ᱦᱩᱭ ᱫᱟᱲᱮᱭᱟᱜᱼᱟ ᱥᱮ ᱢᱟᱱᱮ ᱟᱭᱢᱟ ᱨᱚᱠᱚᱢ ᱫᱟᱜ ᱥᱮ ᱫᱟᱜ ᱦᱚᱭᱛᱳ ᱵᱟᱝ ᱧᱟᱢᱚᱜᱼᱟ ᱥᱮ ᱰᱟᱦᱟᱨ ᱨᱮ ᱢᱟᱱᱮ ᱮᱢᱚᱱ ᱦᱚᱸ ᱵᱤᱨ ᱛᱟᱞᱟᱛᱮ ᱥᱮ ᱵᱟᱹᱭᱦᱟᱹᱲ ᱛᱟᱞᱟᱛᱮ ᱪᱟᱞᱟᱜ ᱠᱟᱱᱟ ᱜᱟᱹᱰᱤ ᱢᱟᱱᱮ ᱡᱟᱱ ᱪᱟᱞᱟᱜ ᱠᱟᱱᱟ ᱟᱹᱰᱤ ᱪᱟᱞᱟᱜ ᱪᱟᱞᱟᱜ ᱛᱩᱞᱩᱡ ᱠᱳᱱᱳ ᱤᱭᱟᱹ ᱢᱟᱱᱮ ᱥᱮᱭ ᱨᱚᱠᱚᱢ ᱫᱟᱜ ᱨᱮᱱᱟᱜ ᱵᱮᱵᱚᱥᱛᱷᱟ ᱵᱟᱹᱱᱩᱜᱼᱟ ᱱᱚᱝᱠᱟ ᱦᱚᱸ ᱦᱩᱭᱩᱜ ᱠᱟᱱ ᱜᱮᱭᱟ ᱟᱨ ᱱᱤᱭᱟᱹ ᱢᱟᱱᱮ ᱥᱩᱵᱤᱫᱷᱟ ᱦᱚᱸ ᱢᱮᱱᱟᱜᱼᱟ ᱡᱮᱞᱮᱠᱟ ᱢᱟᱱᱮ ᱥᱟᱸᱜᱷᱟᱨ ᱠᱟᱛᱮᱫ ᱢᱤᱫ ᱡᱟᱭᱜᱟ ᱨᱮᱱ ᱦᱚᱲ ᱟᱨ ᱢᱤᱫ ᱵᱚᱱ ᱪᱟᱞᱟᱣ ᱫᱟᱲᱮᱜ ᱠᱟᱱᱟ ᱧᱮᱞ ᱫᱟᱲᱮᱜ ᱠᱟᱱᱟ ᱵᱚᱱ ᱟᱨ ᱥᱟᱸᱜᱷᱟᱨ ᱛᱮᱜᱮ ᱜᱟᱹᱰᱤ ᱛᱮᱜᱮ ᱟᱭᱢᱟ ᱨᱚᱠᱚᱢ ᱫᱨᱚᱵᱽᱵᱚ ᱡᱤᱱᱤᱥ ᱟᱵᱚᱣᱟᱜ ᱵᱚᱱ ᱟᱹᱜᱩ ᱫᱟᱲᱮᱜ ᱠᱟᱱᱟ ᱤᱫᱤ ᱫᱟᱲᱮᱜ ᱠᱟᱱᱟ ᱱᱤᱭᱟᱹᱜᱮ ᱟᱵᱚᱣᱟᱜ